ᱥᱟᱫᱷᱟᱨᱚᱱ ᱡᱤᱭᱟᱹᱞᱤ ᱡᱮᱞᱮᱠᱟ ᱟᱞᱮ ᱟᱹᱛᱩᱴᱚᱞᱟ ᱠᱚᱨᱮ ᱫᱚ ᱥᱤᱢ ᱥᱩᱠᱨᱤ ᱢᱮᱨᱚᱢ ᱰᱟᱝᱨᱟ ᱜᱟᱹᱭ ᱵᱤᱛᱠᱤᱞ ᱮᱢᱟᱱ ᱠᱚ ᱞᱮ ᱟᱹᱥᱩᱞᱮᱫ ᱠᱚᱣᱟ ᱱᱩᱠᱩᱣᱟᱜ ᱴᱷᱟᱹᱭ ᱛᱟᱦᱮᱱ ᱡᱟᱭᱜᱟ ᱦᱚᱸ ᱟᱯᱟᱱ ᱟᱹᱯᱤᱱ ᱜᱮ ᱥᱤᱢ ᱠᱚᱫᱚ ᱜᱩᱫᱽᱲᱤ ᱞᱮ ᱠᱟᱹᱴᱤᱡ ᱢᱟᱪᱷᱟ ᱜᱩᱫᱽᱲᱤ ᱞᱮ ᱵᱮᱱᱟᱣ ᱟᱠᱚ ᱠᱟᱱᱟ ᱚᱱᱠᱟ ᱞᱮᱠᱟᱛᱮ ᱥᱩᱠᱨᱤ ᱠᱚᱫᱚ ᱵᱟᱦᱨᱮ ᱧᱚᱜ ᱥᱮ ᱚᱱᱛᱮ ᱨᱮᱞᱮ ᱢᱟᱪᱟᱱ ᱟᱠᱚ ᱠᱟᱱᱟ ᱠᱟᱹᱴᱤᱡ ᱢᱟᱪᱷᱟ ᱞᱮ ᱡᱷᱟᱯᱲᱤ ᱟᱠᱚ ᱠᱟᱱᱟ ᱚᱱᱛᱮ ᱨᱮᱞᱮ ᱫᱚᱦᱚᱭᱮᱫ ᱠᱚᱣᱟ ᱡᱮ ᱡᱮᱢᱚᱱ ᱪᱮᱫ ᱞᱮᱠᱟ ᱥᱩᱠᱨᱤ ᱡᱤᱵᱽᱼᱡᱤᱭᱟᱹᱞᱤ ᱟᱯᱟᱱ ᱟᱹᱯᱤᱱ ᱡᱟᱭᱜᱟ ᱠᱚ ᱮᱥᱮᱫ ᱫᱟ ᱚᱱᱠᱟ ᱞᱮᱠᱟ ᱜᱮᱞᱮ ᱫᱚᱦᱚᱭᱮᱫ ᱠᱚᱣᱟ ᱟᱨ ᱱᱩᱠᱩ ᱞᱟᱹᱜᱤᱫ ᱚᱱᱠᱟ ᱞᱮᱠᱟᱱᱟᱜ ᱡᱚᱢᱟᱜ ᱧᱩᱣᱟᱜ ᱦᱚᱸ ᱥᱤᱢ ᱠᱚᱫᱚ ᱪᱟᱣᱞᱮ ᱢᱤᱦᱩ ᱢᱮᱨᱚᱢ ᱠᱚᱫᱚ ᱜᱷᱟᱸᱥ ᱟᱨ ᱪᱮᱫ ᱪᱮᱫ ᱠᱚᱠᱚ ᱡᱚᱢ ᱞᱟᱹᱠᱛᱤᱜ ᱠᱟᱱᱟ ᱚᱱᱠᱟ ᱞᱮᱠᱟᱱᱟᱜ ᱵᱮᱵᱚᱥᱛᱷᱟ ᱞᱮ ᱵᱮᱵᱚᱥᱛᱷᱟ ᱟᱠᱚ ᱠᱟᱱᱟ ᱪᱮᱫᱟᱜ ᱱᱩᱠᱩ ᱦᱚᱛᱮ ᱛᱮ ᱟᱞᱮᱭᱟᱜ ᱢᱤᱫᱴᱮᱱ ᱟᱹᱥᱩᱞᱚᱜ ᱨᱮᱭᱟᱜ ᱯᱚᱱᱛᱷᱟ ᱦᱚᱸ ᱢᱮᱱᱟᱜ ᱛᱟᱞᱮᱭᱟ ᱱᱩᱠᱩ ᱦᱟᱴ ᱵᱟᱡᱟᱨ ᱨᱮ ᱟᱹᱠᱷᱨᱤᱧ ᱠᱟᱛᱮᱫ ᱟᱞᱮᱭᱟᱜ ᱯᱚᱭᱥᱟ ᱴᱟᱠᱟ ᱧᱟᱢ ᱠᱟᱛᱮᱫ ᱟᱞᱮ ᱟᱞᱮᱭᱟᱜ ᱡᱟᱹᱨᱩᱲᱚᱜ ᱡᱤᱱᱤᱥ ᱞᱮ ᱦᱟᱛᱟᱣᱮᱫ ᱠᱟᱱᱟ ᱚᱱᱟᱛᱮ ᱱᱩᱠᱩ ᱞᱟᱹᱜᱤᱫ ᱛᱮ ᱟᱹᱰᱤ ᱵᱮᱵᱚᱥᱛᱷᱟ ᱥᱮ ᱡᱚᱜᱟᱣ ᱡᱚᱛᱚᱱ ᱠᱟᱛᱮᱫ ᱜᱮ ᱱᱩᱠᱩᱞᱮ ᱫᱚᱦᱚᱭᱮᱫ ᱠᱚᱣᱟ ᱟᱨ ᱱᱩᱠᱩ ᱡᱤᱵᱽᱼᱡᱤᱭᱟᱹᱞᱤ ᱟᱨ ᱟᱞᱮᱭᱟᱜ ᱢᱤᱫᱴᱮᱱ ᱨᱤᱥᱛᱟ ᱵᱮᱱᱟᱜ ᱠᱟᱱᱟ ᱡᱮ ᱨᱩᱣᱟᱹ ᱦᱟᱹᱥᱩ ᱞᱚᱞᱚ ᱥᱤᱛᱩᱝ ᱨᱮᱭᱟᱲ ᱠᱷᱚᱡ ᱵᱟᱧᱪᱟᱣ ᱠᱚ ᱞᱟᱹᱜᱤᱫ ᱟᱞᱮ ᱞᱮ ᱠᱩᱨᱩᱢᱩᱴᱩᱭᱮᱫ ᱟᱫᱚ ᱟᱞᱮ ᱥᱚᱢᱟᱡᱽ ᱨᱮ ᱤᱧ ᱢᱚᱛᱚᱡ ᱫᱚ ᱵᱟᱝ ᱡᱚᱛᱚ ᱦᱚᱲ ᱜᱮ ᱟᱞᱮ ᱱᱩᱠᱩ ᱞᱟᱹᱜᱤᱫ ᱟᱹᱰᱤ ᱠᱩᱨᱩᱢᱩᱴᱩ ᱢᱮᱱᱟᱜ ᱟᱠᱟᱫ ᱛᱟᱞᱮᱭᱟ